ᱤᱧ ᱱᱚᱝᱠᱟᱛᱮ ᱥᱮᱨᱮᱧ ᱤᱧ ᱥᱚᱲᱠᱚ ᱞᱮᱫᱟ ᱯᱟᱹᱦᱤᱞ ᱟᱭᱳ ᱯᱚᱨᱚᱵᱽ ᱠᱚᱨᱮᱭ ᱥᱮᱨᱮᱧ ᱛᱟᱦᱮᱱᱮ ᱯᱚᱨᱚᱵᱽ ᱯᱩᱱᱟᱹᱭ ᱨᱮ ᱟᱠᱷᱲᱟ ᱨᱮ ᱮᱱᱮᱡ ᱥᱮᱨᱮᱧ ᱦᱩᱭᱩᱜᱼᱟ ᱟᱭᱳ ᱦᱚᱲ ᱠᱚ ᱱᱟᱯᱟᱭ ᱱᱟᱯᱟᱭ ᱠᱚ ᱥᱮᱨᱮᱧᱟ ᱥᱮᱨᱮᱧ ᱟᱨ ᱨᱚᱲ ᱟᱹᱰᱤ ᱱᱟᱯᱟᱭ ᱟᱸᱡᱚᱢᱚᱜᱼᱟ ᱟᱹᱰᱤ ᱨᱟᱹᱥᱠᱟᱹ ᱜᱮ ᱵᱩᱡᱷᱟᱹᱜᱼᱟ ᱩᱱ ᱫᱚ ᱤᱧ ᱦᱚᱸ ᱮᱱᱮᱡ ᱥᱮᱨᱮᱧ ᱨᱤᱧ ᱥᱮᱞᱮᱫ ᱮᱱᱟ ᱚᱱᱠᱟᱛᱮ ᱥᱮᱨᱮᱧ ᱠᱚ ᱟᱸᱡᱚᱢ ᱟᱸᱡᱚᱢ ᱛᱮ ᱤᱧ ᱦᱚᱸ ᱪᱮᱫ ᱤᱱᱟᱹᱧ ᱟᱨ ᱚᱲᱟᱜ ᱠᱚᱨᱮ ᱮᱠᱞᱟ ᱨᱮ ᱥᱮᱨᱮᱧ ᱜᱩᱱᱜᱩᱱᱟᱹᱣ ᱵᱟᱲᱟᱭ ᱛᱟᱦᱮᱱᱤᱧ ᱥᱮᱨᱮᱧ ᱪᱮᱫ ᱨᱮᱫᱚ ᱪᱮᱫ ᱟᱸᱴ ᱦᱚᱸ ᱵᱟᱝ ᱵᱩᱡᱷᱟᱹᱣ ᱞᱮᱱᱟ